ᱵᱷᱟᱨᱚᱛ ᱫᱤᱥᱚᱢ ᱨᱮᱭᱝ ᱟᱹᱰᱤ ᱢᱟᱨᱟᱝ ᱥᱤᱠᱠᱷᱟ ᱵᱮᱵᱚᱛᱷᱟ ᱢᱮᱱᱟᱜ ᱟᱠᱟᱫᱟ ᱛᱟᱨ ᱢᱚᱫᱷᱮ ᱥᱟᱭᱮᱱᱥ ᱟᱴᱥ ᱟᱨᱚ ᱟᱭᱢᱟ ᱨᱚᱠᱚᱢ ᱵᱤᱥᱳᱭ ᱛᱮ ᱯᱟᱲᱦᱟᱣ ᱜᱟᱱᱚᱜᱼᱟ ᱢᱮᱱᱠᱷᱟᱱ ᱤᱧ ᱫᱚ ᱫᱩᱨᱜᱟᱯᱩᱨ ᱨᱮᱭᱟᱜ ᱢᱤᱫᱴᱟᱝ ᱵᱤᱫᱽᱫᱟᱜᱟᱲ ᱡᱟᱦᱟᱸ ᱫᱚ ᱥᱟᱭᱮᱱᱥ ᱵᱤᱫᱽᱫᱟᱜᱟᱲ ᱚᱱᱟᱨᱮ ᱢᱮᱫ ᱵᱤᱥᱳᱭ ᱤᱫᱤᱠᱟᱛᱮᱫ ᱤᱧ ᱚᱱᱟᱨᱥ ᱞᱮᱫᱟ ᱛᱚ ᱱᱤᱭᱟᱹ ᱢᱮᱫ ᱵᱤᱥᱳᱭ ᱨᱮ ᱟᱭᱢᱟ ᱟᱭᱢᱟ ᱯᱚᱸᱰᱤᱛ ᱢᱮᱱᱟᱜ ᱠᱚᱣᱟ ᱛᱟᱨ ᱢᱚᱫᱽᱫᱷᱮ ᱢᱤᱫ ᱧᱩᱛᱩᱢᱟᱱ ᱯᱚᱸᱰᱤᱛ ᱫᱚ ᱟᱨᱡᱽᱵᱦᱚᱴᱴᱚ ᱨᱟᱢᱟᱱᱩᱡ ᱱᱩᱠᱩ ᱠᱩᱡ ᱟᱨᱚ ᱟᱭᱢᱟ ᱢᱮᱱᱟᱜ ᱠᱚᱣᱟ ᱱᱩᱭ ᱟᱨᱡᱽᱵᱷᱤᱴᱴᱚᱭᱟᱜ ᱢᱤᱫ ᱢᱟᱨᱟᱝ ᱯᱚᱛᱚᱵ ᱫᱚ ᱦᱩᱭᱩᱜ ᱠᱟᱱ ᱛᱟᱭᱟ ᱥᱩᱨᱡᱚ ᱥᱤᱫᱷᱟᱱᱛᱚ ᱱᱩᱭ ᱫᱚ ᱪᱟᱸᱫᱚ ᱜᱟᱱᱦᱟᱜ ᱟᱨ ᱵᱮᱲᱟ ᱜᱟᱱᱦᱟᱜ ᱪᱮᱛᱟᱱ ᱨᱮ ᱟᱹᱰᱤ ᱢᱟᱨᱟᱝ ᱮᱱᱮᱢ ᱛᱟᱦᱮᱸ ᱠᱟᱱ ᱛᱟᱭᱟ